ᱦᱮᱸ ᱤᱧ ᱥᱳᱢᱟᱭ ᱥᱚᱨᱮᱱᱤᱧ ᱞᱟᱹᱭᱮᱜᱼᱟ ᱡᱚᱭ ᱜᱷᱚᱱᱴᱚᱯᱩᱨ ᱠᱷᱚᱱ ᱡᱟᱦᱟᱸ ᱚᱱᱞᱟᱭᱤᱱ ᱛᱮ ᱞᱟᱹᱰᱩ ᱥᱮ ᱨᱚᱥᱜᱩᱞᱞᱟ ᱥᱤᱸᱜᱟᱹᱲᱟ ᱤᱧ ᱱᱚᱣᱟ ᱠᱚ ᱚᱱᱞᱟᱭᱤᱱ ᱛᱤᱧ ᱚᱰᱟᱨ ᱠᱟᱜᱼᱟ ᱚᱰᱟᱨ ᱠᱟᱛᱮᱫ ᱱᱤᱛᱦᱚᱸ ᱵᱟᱝ ᱥᱮᱴᱮᱨ ᱞᱮᱱᱟ ᱱᱚᱴᱟ ᱠᱷᱚᱱ ᱫᱚᱥᱴᱟ ᱦᱩᱭᱩᱜ ᱞᱟᱹᱜᱤᱫᱚᱜ ᱯᱮᱲᱟ ᱯᱟᱹᱲᱦᱟᱹ ᱞᱟᱜᱟᱫ ᱱᱚᱣᱟ ᱫᱚ ᱚᱱᱞᱟᱭᱤᱱ ᱛᱤᱧ ᱢᱟᱸᱜᱟᱣ ᱠᱟᱜᱼᱟ ᱟᱨ ᱱᱤᱛᱚᱜ ᱫᱚᱥᱴᱟ ᱥᱟᱲᱮᱜ ᱠᱟᱱᱟ ᱫᱚᱥᱴᱟ ᱥᱟᱲᱮᱜ ᱠᱟᱱ ᱨᱮᱦᱚᱸ ᱵᱟᱯᱮ ᱥᱮᱴᱮᱨᱮᱜᱼᱟ ᱛᱮᱦᱤᱧ ᱡᱩᱫᱤ ᱤᱱᱟᱹᱜ ᱴᱟᱹᱭᱤᱢ ᱛᱮ ᱴᱟᱭᱤᱢ ᱢᱟᱛᱚ ᱪᱟᱵᱟᱜ ᱠᱟᱱᱟ ᱚᱱᱟ ᱴᱟᱹᱭᱤᱢ ᱛᱮ ᱡᱩᱫᱤ ᱟᱯᱮ ᱵᱟᱯᱮ ᱟᱹᱜᱩᱣᱟᱹᱧᱟ ᱛᱟᱦᱚᱞᱮ ᱮᱴᱟᱜ ᱥᱮᱱᱤᱧ ᱪᱟᱞᱟᱜ ᱠᱟᱱᱟ ᱚᱲᱟᱜ ᱨᱮ ᱡᱟᱦᱟᱸᱭ ᱠᱚ ᱢᱮᱱᱟᱜ ᱠᱚᱣᱟ ᱤᱧᱤᱡ ᱜᱤᱫᱽᱨᱟᱹ ᱩᱱᱤ ᱜᱮᱦᱟᱸᱜ ᱦᱟᱛᱟᱣᱟ ᱟᱨ ᱤᱧᱫᱚ ᱯᱷᱳᱱᱛᱮ ᱵᱟᱲᱟᱭ ᱦᱚᱪᱚᱧ ᱢᱮ